ᱦᱮᱞᱳᱼᱳ ᱡᱟᱦᱟᱨ ᱜᱤ ᱦᱮᱸ ᱞᱟᱹᱭ ᱮᱫ ᱠᱟᱱ ᱛᱟᱸᱦᱮᱱ ᱡᱮ ᱜᱟᱯᱟ ᱢᱤᱫᱥᱮᱡ ᱫᱟᱬᱟᱱ ᱞᱮ ᱪᱟᱞᱟᱜ ᱞᱟᱹᱜᱤᱫ ᱛᱚ ᱟᱫᱚ ᱤᱭᱟᱹ ᱥᱩᱴ ᱤᱧ ᱦᱟᱛᱟᱣ ᱠᱮᱭᱟ ᱢᱮᱱᱛᱮ ᱟᱫᱚ ᱢᱮᱱᱟᱭ ᱜᱮᱭᱟ ᱛᱚ

ᱪᱮᱫ ᱠᱚ ᱪᱮᱫᱞᱮᱠᱟ ᱥᱟᱭᱤᱡ ᱢᱮᱱᱟᱜ ᱜᱮᱭᱟ ᱟᱪᱪᱷᱟ ᱟᱪᱪᱷᱟ ᱤᱧ ᱫᱚ ᱥᱟᱛ ᱠᱟᱱᱟ ᱛᱚ ᱥᱟᱭᱤᱡ ᱫᱚ ᱟᱪᱪᱷᱟ ᱚᱱᱟᱜᱮ ᱟᱨ ᱠᱟᱞᱟᱨ ᱠᱚᱫᱚ ᱟᱪᱪᱷᱟ ᱦᱮᱸ ᱤᱧ ᱫᱚ ᱦᱮᱸ ᱤᱧ ᱫᱚ ᱥᱟᱥᱟᱝ ᱟᱜ ᱜᱤᱧ ᱦᱟᱛᱟᱣ ᱞᱟᱹᱜᱤᱫ ᱟᱪᱪᱷᱟ ᱢᱮᱱᱟᱜ ᱜᱮᱭᱟ ᱛᱤᱱᱟᱹᱜ ᱮᱢ ᱫᱟᱢ ᱟᱜ ᱠᱟᱱᱟ

ᱚᱱᱟᱜᱮ ᱛᱤᱱᱟᱹᱜ ᱮᱢ ᱫᱟᱢ ᱟᱜ ᱠᱟᱱᱟ ᱞᱟᱹᱭ ᱢᱮ ᱟᱪᱪᱷᱟ ᱦᱮᱸ ᱚᱱᱠᱟ ᱞᱮᱠᱟᱜᱮ ᱟᱨᱠᱤ ᱦᱟᱛᱟᱣ ᱦᱩᱭᱩᱜᱼᱟ ᱠᱚᱢ ᱥᱚᱢ ᱛᱮᱜᱮ ᱥᱮᱭ ᱦᱮᱸ ᱦᱮᱸ ᱥᱮᱞ ᱠᱟᱱ ᱜᱮᱭᱟ ᱦᱟᱛᱟᱣ ᱦᱩᱭᱩᱜᱼᱟ ᱦᱮᱸ ᱦᱟᱛᱟᱣ ᱟᱹᱧ ᱚᱱᱮᱧ ᱞᱟᱹᱭ ᱠᱮᱫ ᱡᱮᱴᱟ ᱚᱱᱟᱜᱮ ᱠᱚᱢ ᱥᱚᱢ ᱛᱮᱢ ᱮᱢᱟ ᱟᱹᱧᱟ ᱟᱪᱪᱷᱟ ᱧᱮᱞ ᱦᱩᱭᱩᱜᱼᱟ ᱡᱷᱚᱛᱚ ᱜᱮ ᱵᱷᱟᱹᱜᱤᱭᱟᱜ ᱜᱮ ᱦᱟᱛᱟᱣ ᱦᱩᱭᱩᱜᱼᱟ ᱦᱮᱸ ᱤᱧ ᱫᱚ ᱱᱚᱣᱟᱴᱟᱜ ᱜᱤᱧ ᱦᱟᱛᱟᱣᱟ ᱪᱮᱫ ᱠᱟᱢ ᱦᱮᱸ ᱦᱮᱸ ᱛᱤᱱᱟᱹᱜ ᱮᱢ ᱫᱟᱢ ᱟᱜ ᱠᱟᱱᱟ ᱱᱤᱭᱟᱹ ᱴᱟᱜ ᱞᱟᱹᱭ ᱢᱮ ᱦᱮᱸ

ᱚ ᱛᱷᱚᱲᱟ ᱫᱚ ᱵᱟᱝ ᱠᱚᱢ ᱦᱩᱭᱩᱜᱼᱟ ᱦᱮᱸ ᱴᱷᱤᱠ ᱜᱮᱭᱟ ᱚᱱᱟᱜᱮ